ᱦᱮᱞᱳ ᱦᱮᱸ ᱚᱠᱚᱭᱮᱢ ᱞᱟᱹᱭᱮᱫᱟ ᱦᱮᱸ ᱦᱮᱸ ᱤᱧᱫᱚ ᱪᱟ ᱢᱟᱹᱞᱤᱠ ᱜᱤᱧ ᱞᱟᱹᱭᱮᱫᱼᱟ ᱦᱳᱴᱮᱹᱞ ᱢᱟᱹᱞᱤᱠ ᱦᱳᱴᱮᱹᱞ ᱢᱟᱹᱞᱤᱠ ᱪᱮᱫ ᱠᱚ ᱟᱹᱰᱤ ᱠᱤᱪᱷᱩ ᱡᱚᱢᱟᱜ ᱠᱚ ᱪᱟᱭ ᱠᱚᱯᱷᱤ ᱟᱹᱰᱤ ᱠᱤᱪᱷᱩ ᱞᱤᱴᱤ ᱨᱳᱞ ᱪᱟᱣᱢᱤᱱ ᱠᱚ ᱟᱹᱰᱤ ᱠᱤᱪᱷᱩ ᱪᱟᱭ ᱪᱟᱭ ᱫᱚ ᱛᱚᱣᱟ ᱪᱟ ᱞᱟᱞ ᱪᱟ ᱠᱚᱯᱤ ᱦᱚᱸ ᱧᱟᱢᱚᱜᱼᱟ ᱵᱤᱥᱠᱩᱴ ᱠᱚ ᱴᱚᱯ ᱠᱚ ᱠᱩᱨᱠᱩᱨᱮ ᱟᱹᱰᱤ ᱠᱤᱪᱷᱩ ᱡᱚᱢᱟᱜ ᱞᱟᱞ ᱪᱟ ᱫᱚ ᱯᱟᱸᱪ ᱨᱩᱯᱤᱭᱟ ᱛᱚᱣᱟ ᱪᱟ ᱫᱚ ᱫᱚᱥ ᱨᱩᱯᱤᱭᱟ ᱠᱚᱯᱷᱤ ᱪᱟ ᱫᱚ ᱯᱚᱱᱨᱚ ᱨᱩᱯᱤᱭᱟ ᱵᱨᱮᱹᱰ ᱵᱨᱮᱹᱰ ᱠᱚᱫᱚ ᱚᱱᱟ ᱠᱚᱫᱚ ᱤᱭᱟᱹ ᱯᱟᱸᱪ ᱨᱩᱯᱤᱭᱟ ᱵᱤᱥᱠᱤᱴ ᱟᱫᱚ ᱪᱮᱫ ᱞᱮᱠᱟᱱᱟᱜ ᱯᱮᱠᱮᱴ ᱫᱚᱥ ᱨᱩᱯᱤᱭᱟ ᱯᱟᱸᱪ ᱨᱩᱯᱤᱭᱟ ᱪᱮᱫ ᱞᱮᱠᱟ ᱵᱤᱥᱠᱩᱴ ᱪᱮᱫ ᱠᱚ ᱢᱟᱱᱮ ᱚᱱᱠᱟ ᱦᱤᱥᱟᱹᱵᱽ ᱦᱮᱸ ᱦᱮᱸ ᱫᱚᱥ ᱨᱩᱯᱤᱭᱟ ᱧᱟᱢᱚᱜ ᱜᱮᱭᱟ ᱦᱮᱸ ᱢᱮᱨᱤ ᱵᱤᱥᱠᱩᱴ ᱦᱚᱸ ᱧᱟᱢᱚᱜᱼᱟ ᱯᱟᱸᱪ ᱨᱩᱯᱤᱭᱟ ᱠᱷᱚᱱ ᱨᱳᱞ ᱵᱨᱮᱹᱰ ᱵᱨᱮᱹᱰ ᱫᱚ ᱢᱟᱱᱮ ᱪᱮᱫ ᱞᱮᱠᱟ ᱦᱳᱭ ᱦᱳᱭ ᱵᱟᱨ ᱨᱚᱠᱚᱢᱟᱜ ᱜᱮ ᱦᱮᱸ ᱪᱮᱫ ᱦᱮᱸ ᱧᱟᱢᱚᱜᱼᱟ ᱦᱮᱸ ᱦᱳᱭ ᱚ ᱦᱚᱸ ᱦᱳᱭ ᱦᱳᱭ ᱦᱳᱭ ᱚᱱᱠᱟᱜᱮ ᱟᱫᱚ ᱦᱳᱭ ᱦᱮᱸ ᱦᱳᱭ ᱦᱳᱭ ᱦᱳᱭ ᱦᱳᱭ ᱦᱳᱭ ᱠᱩᱞᱤ ᱞᱟᱹᱠᱛᱤ ᱜᱮ ᱵᱟᱲᱟᱭ ᱞᱟᱹᱠᱛᱤ ᱜᱮ ᱢᱟᱱᱮ ᱚᱱᱠᱟ ᱚᱱᱠᱟ ᱦᱤᱥᱟᱹᱵᱽ ᱛᱚᱵᱮ ᱛᱚ ᱯᱚᱭᱥᱟ ᱠᱚ ᱤᱫᱤ ᱠᱟᱜᱼᱟ ᱦᱮᱸ ᱥᱮ ᱦᱮᱸ ᱦᱮᱸ ᱦᱮᱸ ᱚᱱᱟ ᱦᱚᱸ ᱦᱳᱭ ᱦᱳᱭ ᱦᱳᱭ ᱵᱩᱡᱷᱟᱹᱣᱟᱠᱚ ᱦᱳᱭ ᱦᱳᱭ ᱦᱳᱭ ᱦᱮᱸ ᱴᱷᱤᱠ ᱜᱮᱭᱟ ᱛᱟᱦᱞᱮ ᱦᱤᱡᱩᱜ ᱯᱮᱥᱮ ᱦᱟᱸᱜ ᱦᱮᱸ ᱦᱳᱭ ᱦᱮᱸ